ᱡᱟᱦᱮᱨ ᱨᱮᱭᱟᱜ ᱡᱟᱦᱮᱨ ᱨᱮᱭᱟᱜ ᱯᱚᱨᱚᱵᱽ ᱫᱚ ᱥᱚᱨᱦᱟᱭ ᱨᱮᱭᱟᱜ ᱥᱚᱨᱦᱟᱭ ᱪᱟᱸᱫᱳᱞᱮ ᱯᱚᱨᱚᱵᱟ ᱡᱟᱦᱟᱸ ᱠᱟᱨᱛᱤᱠ ᱪᱟᱸᱫᱳ ᱡᱟᱦᱮᱨ ᱨᱮᱞᱮ ᱵᱚᱸᱜᱟᱭᱟ ᱵᱩᱫᱷ ᱵᱟᱨ ᱫᱚᱞᱮ ᱩᱢᱟ ᱞᱚᱠᱠᱷᱤ ᱵᱟᱨ ᱫᱚᱞᱮ ᱫᱟᱠᱟᱭᱟ ᱟᱨ ᱥᱩᱠᱩᱨ ᱵᱟᱨ ᱫᱚᱞᱮ ᱠᱷᱩᱱᱴᱟᱹᱭᱟ ᱩᱢ ᱦᱤᱞᱳᱜ ᱜᱮ ᱡᱟᱦᱮᱨ ᱫᱚᱞᱮ ᱯᱩᱡᱟᱹᱭᱟ ᱜᱚᱰ ᱨᱮᱦᱚᱸ ᱠᱩᱞᱦᱤ ᱢᱩᱪᱟᱹᱫ ᱜᱚᱰ ᱨᱮᱞᱮ ᱡᱟᱦᱮᱨ ᱟᱭᱳᱞᱮ ᱱᱮᱣᱛᱟᱭ ᱮᱭᱟ ᱢᱟᱨᱟᱝ ᱫᱟᱹᱭᱞᱮ ᱥᱚᱨᱦᱟᱭ ᱨᱮᱞᱮ ᱱᱮᱣᱛᱟᱭᱮᱭᱟ ᱚᱸᱰᱮ ᱯᱩᱡᱟᱹ ᱦᱚᱲ ᱠᱚ ᱪᱟᱞᱟᱜᱼᱟ ᱡᱮ ᱱᱟᱭᱠᱮ ᱢᱟᱹᱡᱷᱤ ᱜᱳᱰᱮᱛ ᱯᱟᱨᱟᱱᱤᱠ ᱟᱨᱚ ᱢᱚᱬᱮ ᱦᱚᱲ ᱠᱚ ᱥᱟᱶᱛᱮᱱ ᱠᱚ ᱟᱛᱳ ᱨᱮᱱ ᱦᱚᱲ ᱠᱚ ᱛᱟᱦᱮᱱᱟ ᱚᱸᱰᱮ ᱡᱚᱛᱚ ᱨᱚᱠᱚᱢ ᱠᱚ ᱯᱩᱡᱟᱹᱭᱟ ᱟᱨ ᱢᱟᱹᱡᱷᱤ ᱛᱷᱟᱱ ᱨᱮᱦᱚᱸ ᱜᱚᱜᱚ ᱛᱟᱠᱚᱞᱮ ᱢᱩᱰᱳᱞᱤᱭᱟ ᱥᱮᱞᱮ ᱯᱩᱡᱟᱹᱭᱟ ᱟᱨ ᱱᱮᱛᱟᱨ ᱦᱚᱸ ᱟᱨ ᱵᱟᱦᱟᱜ ᱟᱞᱮ ᱪᱟᱹᱛ ᱵᱚᱸᱜᱟ ᱪᱟᱹᱛ ᱨᱮᱭᱟᱜ ᱫᱚᱥ ᱯᱚᱱᱨᱚ ᱰᱚᱞ ᱯᱩᱨᱱᱤᱢᱟ ᱯᱟᱨᱚᱢ ᱠᱟᱛᱮ ᱵᱟᱦᱟᱜᱟ ᱡᱟᱦᱮᱨ ᱛᱷᱟᱱ ᱨᱮ ᱡᱚᱛᱚ ᱨᱚᱠᱚᱢ ᱞᱮ ᱯᱩᱡᱟᱹᱭᱟ ᱥᱤᱢ ᱠᱚᱞᱮ ᱵᱚᱸᱜᱟ ᱠᱚᱣᱟ ᱥᱤᱢ ᱠᱚᱞᱮ ᱵᱚᱸᱜᱟ ᱠᱚᱣᱟ ᱟᱨ ᱮᱱᱮᱡ ᱦᱚᱸᱠᱞᱮ ᱮᱱᱮᱡᱼᱟ ᱞᱟᱸᱜᱽᱲᱮ ᱮᱱᱮᱡ ᱦᱚᱸ ᱥᱚᱲᱮᱭᱟᱠᱚ ᱵᱚᱸᱜᱟᱼᱵᱳᱨᱳᱭᱟᱠᱚ ᱡᱚᱛᱚ ᱨᱚᱠᱚᱢ ᱟᱠᱚ ᱟᱨ ᱢᱟᱜᱽ ᱨᱮᱭᱟᱜ ᱢᱚᱬᱮ ᱫᱤᱱᱨᱮ ᱯᱟᱛᱟ ᱦᱩᱭᱩᱜ ᱛᱟᱞᱮᱭᱟ ᱚᱱᱟᱫᱚ ᱥᱩᱥᱟᱹᱨᱤᱭᱟᱹᱭ ᱯᱩᱡᱟᱹᱭ ᱛᱟᱞᱮᱭᱟ ᱟᱨ ᱵᱚᱸᱜᱟ ᱰᱟᱹᱰᱤ ᱢᱮᱱᱟᱜ ᱛᱟᱞᱮᱭᱟ ᱵᱟᱹᱭᱦᱟᱹᱲ ᱛᱟᱞᱟᱨᱮ ᱚᱱᱟ ᱨᱮᱫᱚ ᱜᱚᱜᱚ ᱛᱟᱠᱚ ᱫᱚ ᱵᱟᱞᱮ ᱪᱟᱞᱟᱜᱼᱟ ᱥᱩᱫᱷᱩ ᱵᱟᱵᱟ ᱛᱟᱠᱚ ᱜᱮ ᱯᱩᱡᱟᱹ ᱯᱟᱥᱟᱭᱟᱠᱚ ᱚᱱᱟ ᱫᱟᱜ ᱨᱮ ᱢᱚᱬᱮ ᱦᱚᱲ ᱠᱚᱠᱚ ᱛᱟᱦᱮᱱᱟ ᱡᱟᱦᱮᱨ ᱟᱭᱳ ᱡᱟᱦᱮᱨ ᱟᱭᱳ ᱢᱟᱨᱟᱝ ᱵᱩᱨᱩ ᱡᱚᱛᱚ ᱠᱚ ᱛᱟᱦᱮᱱᱟ ᱚᱱᱟ ᱰᱟᱹᱰᱤ ᱨᱮᱫᱚ ᱜᱚᱜᱚ ᱦᱚᱲ ᱫᱚ ᱢᱟᱱᱟ ᱜᱮᱛᱟᱞᱮᱭᱟ ᱪᱮᱫᱟᱜ ᱥᱮ ᱚᱱᱟ ᱨᱮᱫᱚ ᱵᱚᱸᱜᱟᱼᱵᱳᱨᱳ ᱦᱩᱭᱩᱜᱼᱟ ᱚᱱᱟ ᱫᱟᱜ ᱛᱮᱫᱚ ᱠᱚ ᱯᱩᱡᱟᱹ ᱯᱟᱥᱟᱭᱟ ᱯᱩᱡᱟᱹ ᱯᱟᱥᱟᱭᱟᱠᱚ ᱟᱨ ᱟᱡᱳᱫᱤᱭᱟᱹ ᱥᱮᱸᱫᱽᱨᱟ ᱠᱚ ᱪᱟᱞᱟᱜᱼᱟ ᱵᱟᱹᱭᱥᱟᱹᱠᱷ ᱵᱚᱸᱜᱟ ᱵᱟᱹᱭᱥᱟᱹᱠᱷ ᱵᱚᱸᱜᱟ ᱠᱚ ᱪᱟᱞᱟᱜᱼᱟ ᱟᱡᱳᱫᱤᱭᱟᱹ ᱥᱮᱸᱫᱽᱨᱟ ᱫᱚ ᱥᱤᱠᱟᱹᱨᱤᱭᱟᱹ ᱥᱮᱸᱫᱽᱨᱟ ᱠᱚ ᱪᱟᱞᱟᱜᱼᱟ ᱚᱸᱰᱮ ᱦᱚᱸ ᱡᱚᱛᱚ ᱨᱚᱠᱚᱢ ᱵᱚᱸᱜᱟᱼᱵᱳᱨᱳ ᱢᱮᱱᱟᱜ ᱠᱚᱣᱟ ᱡᱚᱛᱚ ᱠᱚ ᱢᱟᱱᱟᱣ ᱫᱷᱚᱱᱟᱣ ᱠᱚᱣᱟ ᱟᱨᱠᱚ ᱯᱩᱡᱟᱹ ᱠᱟᱛᱮ ᱥᱮᱸᱫᱽᱨᱟ ᱠᱟᱛᱮ ᱠᱚ ᱨᱩᱣᱟᱹᱲ ᱦᱤᱡᱩᱜᱼᱟ ᱟᱨ ᱜᱚᱜᱚ ᱛᱟᱠᱚ ᱫᱚ ᱨᱟᱺᱰᱤ ᱦᱚᱲ ᱞᱮᱠᱟᱞᱮ ᱛᱟᱦᱮᱱᱟ ᱟᱨ ᱤᱱᱟᱹᱜᱮ